ᱤᱧᱟᱹᱜ ᱴᱚᱴᱷᱟᱨᱮ ᱥᱚᱨᱮᱥ ᱥᱤᱱᱮᱢᱟ ᱛᱷᱤᱭᱮᱴᱟᱨ ᱫᱚ ᱯᱩᱨᱩᱞᱤᱭᱟᱹ ᱵᱤᱜᱽᱵᱟᱡᱟᱨ ᱟᱨ ᱚᱸᱰᱮ ᱤᱧ ᱯᱮᱼᱯᱩᱱ ᱫᱷᱟᱣ ᱥᱤᱱᱮᱢᱟ ᱧᱮᱞᱤᱧ ᱪᱟᱞᱟᱣ ᱟᱠᱟᱱᱟ ᱟᱨ ᱤᱧ ᱚᱸᱰᱮ ᱱᱟᱣᱟ ᱱᱟᱣᱟ ᱥᱤᱱᱮᱢᱟ ᱥᱮ ᱢᱩᱵᱷᱤᱠᱚ ᱦᱮᱡᱞᱮᱱ ᱠᱷᱟᱱᱜᱤᱧ ᱪᱟᱞᱟᱣ ᱟᱠᱟᱱᱟ ᱟᱨ ᱤᱧᱫᱚ ᱥᱤᱱᱮᱢᱟ ᱧᱮᱞ ᱫᱚ ᱤᱧ ᱟᱭᱳ ᱥᱟᱶ ᱤᱧ ᱠᱩᱥᱤᱭᱟᱜᱼᱟ ᱟᱨ ᱤᱧ ᱟᱭᱳ ᱥᱟᱶ ᱜᱮ ᱧᱮᱞᱤᱧ ᱪᱟᱞᱟᱣ ᱟᱠᱟᱱᱟ

ᱥᱤᱱᱮᱢᱟ ᱧᱮᱞ ᱠᱟᱛᱮ ᱤᱧ ᱟ ᱰᱤ

ᱚᱱᱟ ᱞᱮᱠᱟᱛᱮ ᱥᱤᱱᱮᱢᱟ ᱧᱮᱞᱫᱚ ᱤᱧᱦᱚᱸᱧ ᱠᱩᱥᱤᱭᱟᱜ ᱜᱮᱭᱟ

ᱚᱸᱰᱮ ᱟᱹᱰᱤ ᱫᱷᱟᱣᱜᱮ ᱪᱟᱞᱟᱣ ᱦᱩᱭ ᱟᱠᱟᱱᱟ